ᱛᱟᱦᱚᱞᱮ ᱱᱚᱰᱮ ᱥᱟᱱᱛᱟᱲᱟᱜ ᱮᱦᱚᱵ ᱯᱟᱨᱟᱵᱽ ᱥᱟᱠᱨᱟᱛ ᱯᱟᱨᱟᱵᱽ ᱨᱮ ᱟᱹᱞᱤᱧ ᱫᱚ ᱛᱩᱢᱫᱟᱜ ᱴᱟᱢᱟᱠ ᱥᱟᱶᱛᱮ ᱥᱮᱨᱮᱧ ᱪᱚᱲᱪᱩᱲᱤ ᱡᱟᱦᱟᱸ ᱛᱤᱱᱟᱹᱜ ᱜᱮ ᱨᱩᱣᱟᱹᱜ ᱢᱮᱱᱟᱜᱼᱟ ᱡᱚᱛᱚ ᱞᱤᱧ ᱨᱩ ᱟᱸᱡᱚᱢ ᱠᱚᱣᱟ ᱟᱫᱚ ᱚᱱᱟ ᱥᱟᱶᱛᱮ ᱥᱮᱨᱮᱧ ᱦᱚᱸᱤᱧ ᱞᱟᱹᱭ ᱠᱚᱣᱟ ᱨᱩ ᱠᱚᱦᱚᱸ ᱞᱤᱧ ᱪᱮᱫ ᱞᱟᱹᱭ ᱠᱚᱣᱟ ᱥᱟᱶᱛᱮ ᱵᱟᱦᱟ ᱵᱟᱦᱟ ᱨᱮᱭᱟᱜ ᱥᱮᱨᱮᱧ ᱟᱨ ᱵᱟᱝ ᱥᱟᱠᱣᱟ ᱚᱨᱚᱝ ᱢᱟᱱᱮ ᱟᱵᱚ ᱱᱚᱣᱟ ᱨᱩ ᱨᱟᱦᱟ ᱨᱮ ᱛᱩᱢᱫᱟᱜ ᱨᱩ ᱦᱩᱭᱱᱟ ᱴᱟᱢᱟᱠ ᱨᱩ ᱦᱩᱭᱱᱟ ᱪᱚᱲᱪᱩᱲᱤ ᱨᱩ ᱦᱩᱭᱱᱟ ᱠᱚᱨᱛᱟᱞ ᱦᱩᱭᱮᱱ ᱥᱟᱠᱣᱟ ᱦᱩᱭᱮᱱ ᱡᱚᱛᱚᱣᱟᱜ ᱵᱟᱦᱟ ᱚᱱᱟ ᱥᱟᱶᱛᱮ ᱟᱵᱚ ᱥᱚᱦᱨᱟᱭ ᱥᱚᱦᱨᱟᱭ ᱨᱮ ᱥᱚᱦᱨᱟᱭ ᱥᱮᱨᱮᱧ ᱥᱟᱶᱛᱮ ᱜᱟᱹᱭ ᱠᱟᱲᱟ ᱟᱵᱚ ᱱᱚᱣᱟ ᱚᱱᱟ ᱥᱟᱶᱛᱮ ᱵᱟᱦᱟ ᱦᱩᱭᱮᱱ ᱚᱱᱟ ᱥᱟᱶᱛᱮ ᱢᱟᱜ ᱢᱚᱬᱮ ᱦᱩᱭᱮᱱ ᱢᱟᱜ ᱢᱚᱬᱮ ᱨᱮᱦᱚᱸ ᱮᱱᱮᱡ ᱥᱮᱨᱮᱧ ᱛᱩᱢᱫᱟᱜ ᱨᱩ ᱥᱮᱨᱮᱧ ᱚᱱᱟ ᱥᱟᱶᱛᱮ ᱵᱟᱯᱞᱟ ᱚᱲᱟᱜ ᱦᱩᱭᱮᱱ ᱵᱟᱯᱞᱟ ᱚᱲᱟᱜ ᱨᱮ ᱫᱚᱝ ᱥᱮᱨᱮᱧ ᱥᱟᱶᱛᱮ ᱨᱩ ᱡᱚᱛᱚ ᱞᱮᱠᱟᱱ ᱨᱩ ᱟᱢᱮᱢ ᱫᱟᱲᱮᱭᱟᱜᱼᱟ ᱚᱱᱟ ᱥᱟᱶᱛᱮ ᱵᱟᱦᱟᱨᱮ ᱪᱮᱫ ᱞᱮᱠᱟ ᱠᱚ ᱨᱩᱭᱟ ᱚᱱᱟ ᱥᱟᱶᱛᱮ ᱥᱮᱨᱮᱧ ᱪᱮᱫ ᱞᱮᱠᱟ ᱠᱚ ᱥᱮᱨᱮᱧᱟ ᱚᱱᱟ ᱠᱚᱦᱚᱸ ᱵᱚᱱ ᱞᱟᱹᱭ ᱫᱟᱲᱮᱭᱟᱜᱼᱟ ᱚᱱᱟ ᱥᱟᱶᱛᱮ ᱟᱵᱚ ᱥᱚᱦᱨᱟᱭ ᱠᱚᱨᱮᱜ ᱜᱟᱹᱭ ᱥᱚᱢᱚᱭ ᱪᱮᱫ ᱞᱮᱠᱟ ᱠᱚ ᱥᱮᱨᱮᱧᱟ ᱜᱟᱹᱭ ᱫᱟᱬᱟ ᱨᱮᱭᱟᱜ ᱥᱮᱨᱮᱧ ᱦᱚᱧ ᱵᱟᱲᱟᱭᱟ ᱚᱱᱟ ᱥᱟᱶᱛᱮ ᱟᱵᱚ ᱱᱚᱣᱟ ᱥᱟᱠᱨᱟᱛ ᱦᱩᱭᱮᱱ ᱥᱟᱠᱨᱟᱛ ᱨᱮ ᱡᱟᱦᱟᱸ ᱥᱮᱨᱮᱧ ᱦᱩᱭᱩᱜᱼᱟ ᱥᱮᱨᱮᱧ ᱠᱚᱦᱚᱸ ᱵᱚᱱ ᱵᱟᱰᱟᱭ ᱟᱠᱟᱜᱼᱟ